ᱟᱵᱚ ᱵᱷᱟᱨᱚᱛ ᱨᱮ ᱮᱛᱚᱦᱚᱵ ᱠᱷᱚᱱᱜᱮ ᱯᱟᱲᱦᱟᱣ ᱨᱮᱭᱟᱜ ᱟᱭᱢᱟ ᱪᱮᱞᱮᱧᱡᱽ ᱵᱚᱱ ᱧᱮᱞᱟ ᱜᱤᱫᱽᱨᱟᱹ ᱡᱚᱠᱷᱚᱱ ᱯᱨᱚᱛᱷᱚᱢ ᱥᱠᱩᱞ ᱛᱮᱭ ᱪᱟᱞᱟᱜᱼᱟ ᱚᱸᱰᱮ ᱢᱤᱫᱴᱮᱱ ᱵᱷᱟᱥᱟ ᱜᱚᱛᱚ ᱫᱤᱠ ᱛᱷᱮᱹᱠᱮᱹ ᱪᱮᱞᱮᱧᱡᱽ ᱠᱚ ᱧᱮᱞᱟ ᱡᱟᱦᱟᱸᱭ ᱦᱚᱲ ᱜᱤᱫᱽᱨᱟᱹ ᱦᱚᱲ ᱛᱮᱠᱚ ᱨᱚᱲ ᱟᱠᱟᱫᱟ ᱩᱱᱠᱩ ᱯᱨᱛᱷᱚᱢ ᱨᱮ ᱥᱠᱩᱞ ᱨᱮ ᱥᱮᱱ ᱠᱟᱛᱮᱜ ᱫᱤᱠᱩ ᱨᱚᱲ ᱵᱟ ᱵᱟᱝᱞᱟᱛᱮ ᱨᱚᱲ ᱪᱮᱫ ᱦᱩᱭᱩᱜ ᱠᱟᱱ ᱛᱟᱠᱚᱣᱟ ᱱᱤᱭᱟᱹ ᱠᱟᱱᱟ ᱢᱤᱫᱴᱮᱱ ᱯᱨᱚᱛᱷᱚᱢ ᱪᱮᱞᱮᱧᱡᱽ ᱛᱟᱨᱯᱚᱨ ᱦᱤᱡᱩᱜ ᱠᱟᱱᱟ ᱥᱠᱩᱞ ᱨᱮ ᱵᱷᱟᱜᱽ ᱢᱤᱫᱴᱮᱱ ᱫᱚ ᱢᱮᱱᱟᱜᱼᱟ ᱨᱟᱡᱽᱡᱳ ᱥᱚᱨᱠᱟᱨ ᱢᱤᱫᱴᱮᱱ ᱫᱚ ᱢᱮᱱᱟᱜᱼᱟ ᱠᱮᱱᱫᱨᱚ ᱥᱚᱨᱠᱟᱨ ᱨᱟᱡᱽᱡᱳ ᱥᱚᱨᱠᱟᱨ ᱨᱮ ᱡᱟᱦᱟᱸᱭ ᱵᱟᱝᱞᱟ ᱢᱤᱰᱤᱭᱟᱢ ᱨᱮ ᱜᱤᱫᱽᱨᱟᱹᱠᱚ ᱯᱟᱲᱦᱟᱣ ᱟᱠᱟᱱᱟ ᱩᱱᱠᱩ ᱤᱝᱞᱤᱥ ᱢᱤᱰᱤᱭᱟᱢ ᱵᱟ ᱦᱤᱱᱫᱤ ᱢᱤᱰᱤᱭᱟᱢ ᱨᱮᱱ ᱜᱤᱫᱽᱨᱟᱹ ᱥᱟᱶ ᱠᱚᱢᱯᱤᱴᱤᱥᱮᱱ ᱨᱮ ᱵᱟᱠᱚ ᱫᱟᱲᱮᱣᱟᱜᱼᱟ ᱪᱟᱠᱨᱤ ᱠᱷᱮ ᱛᱨᱮ ᱨᱮᱦᱚᱸ ᱱᱤᱭᱟᱹ ᱠᱚᱢᱯᱤᱴᱤᱥᱮᱱ ᱫᱚ ᱵᱚᱡᱟᱭ ᱢᱮᱱᱟᱜ ᱟ ᱮᱥᱴᱤ ᱮᱥᱥᱤ ᱳᱵᱤᱥᱤ ᱡᱮᱱᱟᱨᱮᱞ ᱚᱸᱰᱮ ᱥᱮᱱ ᱠᱟᱛᱮᱜ ᱡᱟᱦᱟᱸᱭ ᱮᱥᱴᱤ ᱜᱤᱫᱽᱨᱟᱹ ᱡᱮᱱᱟᱨᱮᱞ ᱥᱟᱝ ᱯᱟᱲᱦᱟᱣ ᱥᱮ ᱡᱟᱦᱟᱱ ᱥᱮᱬᱟᱭ ᱨᱮ ᱠᱚᱢᱯᱤᱴᱤᱥᱮᱱ ᱨᱮᱠᱚ ᱧᱩᱨᱩᱜ ᱠᱟᱱᱟ ᱟᱭᱢᱟ ᱪᱮᱥᱴᱟ ᱯᱚᱨ ᱜᱚ ᱵᱟᱵᱟᱠᱚ ᱪᱮᱥᱴᱟᱭᱟ ᱡᱮ ᱟᱞᱮᱨᱮᱱ ᱜᱤᱫᱽᱨᱟᱹ ᱡᱟᱛᱮ ᱵᱷᱟᱜᱮ ᱪᱟᱹᱠᱨᱤᱠᱚ ᱧᱟᱢ ᱪᱟᱠᱨᱤ ᱠᱷᱮᱹᱛᱨᱮᱹ ᱡᱮ ᱨᱚᱠᱚᱢ ᱯᱚᱭᱥᱟ ᱮᱢ ᱠᱟᱛᱮᱜ ᱪᱟᱠᱨᱤ ᱦᱩᱭᱩᱜ ᱠᱟᱱᱟ ᱚᱸᱰᱮ ᱡᱟᱦᱟᱸᱭ ᱨᱮᱸᱜᱮᱡ ᱚᱲᱟᱜ ᱨᱮᱱ ᱜᱤᱫᱽᱨᱟᱹ ᱩᱱᱠᱩ ᱯᱚᱭᱥᱟ ᱵᱟᱹᱱᱩᱜ ᱠᱷᱟᱹᱛᱤᱨ ᱛᱮ ᱡᱳᱜᱽᱜᱚᱛᱟ ᱛᱟᱦᱮᱸ ᱛᱩᱞᱩᱡ ᱪᱟᱹᱠᱨᱤ ᱵᱟᱠᱚ ᱧᱟᱢ ᱫᱟᱲᱮᱣᱟᱜᱼᱟ ᱮᱹᱵᱟᱨ ᱦᱤᱡᱩᱜ ᱠᱟᱹᱱᱟᱹᱧ ᱥᱩᱡᱳᱜᱽ ᱥᱩᱡᱳᱜᱽ ᱮᱥᱴᱤ ᱜᱤᱫᱽᱨᱟᱹ ᱮᱥᱥᱤ ᱜᱤᱫᱽᱨᱟᱹ ᱢᱚᱡᱽ ᱛᱮᱠᱚ ᱯᱟᱲᱦᱟᱣ ᱞᱮᱠᱷᱟᱱ ᱪᱟᱠᱨᱤ ᱨᱮᱭᱟᱜ ᱥᱩᱡᱳᱜᱽ ᱫᱚ ᱦᱮᱱᱟᱜ ᱛᱟᱠᱚᱣᱟ ᱵᱟᱨᱦᱮ ᱨᱮ ᱪᱟᱹᱠᱨᱤᱠᱚ ᱧᱟᱢ ᱫᱟᱲᱮᱭᱟᱜᱼᱟ ᱥᱚᱨᱠᱟᱨ ᱠᱷᱚᱱ ᱟᱭᱢᱟ ᱪᱟᱹᱠᱨᱤ ᱨᱮᱭᱟᱜ ᱵᱤᱜᱽᱜᱟᱯᱚᱱ ᱠᱚ ᱩᱰᱩᱝᱼᱟ ᱡᱮᱢᱚᱱ ᱥᱠᱩᱞ ᱨᱮᱹᱞ ᱰᱟᱠ ᱜᱷᱚᱨ ᱟᱨᱚ ᱵᱤᱵᱷᱤᱱᱱᱚ ᱡᱟᱭᱜᱟ ᱨᱮ